ᱤᱧ ᱫᱚ ᱤᱧ ᱞᱟᱹᱜᱤᱫᱛᱮ ᱴᱮᱹᱞᱤᱥᱠᱳᱯ ᱵᱮᱱᱟᱣ ᱞᱟᱹᱜᱤᱫ ᱫᱚ ᱵᱟᱹᱧ ᱠᱩᱨᱩᱢᱩᱴᱩᱣ ᱠᱟᱫᱟ ᱦᱮᱸ ᱱᱤᱱᱟᱹᱜ ᱤᱧ ᱵᱟᱲᱟᱭᱟ ᱡᱮ ᱴᱮᱹᱞᱤᱮᱥᱠᱳᱯ ᱛᱮᱫᱚ ᱥᱟᱹᱜᱤᱧ ᱨᱮᱭᱟᱜ ᱡᱤᱱᱤᱥ ᱱᱟᱡᱽᱫᱤᱠ ᱥᱩᱨ ᱥᱮ ᱢᱳᱴᱟ ᱮᱥᱯᱚᱥᱴᱚᱢ ᱧᱮᱞ ᱫᱟᱲᱮᱭᱟᱜᱼᱟ ᱤᱱᱟᱹ ᱠᱚᱜᱮᱧ ᱵᱟᱲᱟᱭᱟ ᱟᱨ ᱱᱚᱣᱟ ᱨᱮᱱᱟᱜ ᱟᱹᱵᱤᱥᱠᱟᱨ ᱫᱚ ᱜᱮᱞᱮᱞᱤᱭᱳᱭ ᱟᱹᱵᱤᱥᱠᱟᱨ ᱠᱟᱫᱟ ᱟᱨ ᱱᱚᱣᱟ ᱨᱮᱫᱚ ᱵᱚᱹᱭᱜᱟᱱᱤᱠ ᱠᱚᱴᱷᱮᱡ ᱩᱱᱠᱩ ᱠᱚ ᱴᱷᱮᱱ ᱜᱮ ᱛᱟᱦᱮᱱᱟ ᱥᱟᱫᱷᱟᱨᱚᱱ ᱦᱚᱲ ᱴᱷᱮᱱᱢᱟ ᱵᱟᱝ ᱟᱨ ᱤᱧ ᱫᱚ ᱱᱚᱣᱟ ᱵᱮᱱᱟᱣ ᱞᱟᱹᱜᱤᱫ ᱫᱚ ᱵᱟᱹᱧ ᱠᱩᱨᱩᱢᱩᱴᱩᱣ ᱠᱟᱫᱟ ᱟᱨ ᱯᱟᱥᱮᱫ ᱵᱟᱹᱧ ᱠᱩᱨᱩᱢᱩᱴᱩᱭᱟ ᱩᱱᱟᱹᱜ ᱵᱚᱹᱭᱜᱟᱱᱤᱠ ᱞᱟᱭᱤᱱ ᱨᱮ ᱤᱧ ᱦᱚᱸ ᱵᱟᱹᱱᱩᱧᱟ ᱚᱱᱟᱛᱮ ᱤᱧ ᱦᱚᱛᱮ ᱛᱮᱫᱚ ᱱᱚᱣᱟ ᱫᱚ ᱥᱚᱢᱵᱷᱚᱵᱽ ᱫᱚ ᱵᱟᱹᱱᱩᱜᱼᱟ ᱦᱮᱸ ᱡᱟᱦᱟᱸ ᱛᱤᱥᱚᱜ ᱦᱩᱭᱩᱜᱼᱟ ᱤᱧ ᱨᱮᱱ ᱜᱤᱫᱽᱨᱟᱹ ᱫᱚ ᱠᱩᱨᱩᱢᱩᱴᱩ ᱦᱚᱪᱚ ᱠᱚᱣᱟᱧ ᱯᱟᱲᱦᱟᱣ ᱦᱚᱪᱚ ᱠᱚᱣᱟᱧ ᱟᱨ ᱩᱱᱠᱩ ᱟᱠᱚ ᱠᱚ ᱵᱮᱱᱟᱣ ᱫᱟᱲᱮᱭᱟᱜᱼᱟ ᱱᱤᱱᱟᱹᱜ ᱦᱟᱹᱵᱤᱡ ᱫᱚᱧ ᱠᱩᱨᱩᱢᱩᱴᱩᱭ ᱜᱮᱭᱟ ᱟᱫᱚ ᱢᱟ ᱤᱱᱟᱹᱜ ᱜᱮᱧ ᱢᱩᱪᱟᱹᱫ ᱫᱟ